ᱵᱷᱟᱨᱚᱛᱤᱭᱚ ᱠᱟᱹᱣᱰᱤ ᱟᱹᱨᱤ ᱵᱟᱹᱲᱛᱤᱭᱟᱠᱟᱱᱟ ᱡᱟᱦᱟᱸ ᱞᱮᱠᱟ ᱧᱮᱞ ᱟᱵᱚᱱ ᱡᱮ ᱡᱟᱦᱟᱱᱟᱜ ᱡᱤᱱᱤᱥᱜᱮ ᱡᱩᱫᱤ ᱵᱚᱱ ᱠᱟᱹᱢᱤᱭᱟ ᱵᱮᱵᱽᱥᱟ ᱡᱤᱱᱤᱥ ᱡᱟᱦᱟᱸ ᱞᱮᱠᱟ ᱠᱤᱪᱷᱩ ᱴᱟᱠᱟ ᱨᱳᱡᱽᱜᱟᱨ ᱠᱟᱛᱮᱫ ᱟᱵᱚ ᱠᱤᱪᱷᱩ ᱵᱚᱱ ᱩᱯᱟᱨᱡᱚᱱᱟ ᱡᱟᱦᱟᱸ ᱞᱮᱠᱟ ᱠᱤᱪᱷᱩ ᱵᱮᱱᱟᱣ ᱠᱟᱛᱮᱫ ᱚᱱᱟ ᱡᱤᱱᱤᱥ ᱵᱚᱱ ᱟᱹᱠᱷᱨᱤᱧᱟ ᱤᱱᱟᱹ ᱠᱟᱛᱮᱫ ᱵᱚᱱ ᱧᱮᱞ ᱫᱟᱲᱮᱜ ᱠᱟᱱᱟ ᱡᱮ ᱵᱤᱡᱽᱱᱮᱥ ᱥᱮᱠᱴᱚᱨ ᱨᱮ ᱟᱵᱚ ᱟᱹᱰᱤ ᱡᱳᱨᱛᱮ ᱡᱮ ᱢᱤᱫᱴᱟᱱ ᱩᱛᱱᱟᱹᱣ ᱥᱮ ᱰᱮᱵᱷᱞᱚᱯᱢᱮᱱᱴ ᱡᱟᱭᱜᱟ ᱨᱮ ᱤᱫᱤ ᱵᱚᱱᱟᱭ ᱡᱟᱦᱟᱸ ᱞᱮᱠᱟ ᱡᱮ ᱵᱤᱡᱽᱱᱮᱥ ᱢᱚᱱᱮ ᱠᱟᱜᱼᱢᱮ ᱵᱮᱵᱽᱥᱟ ᱜᱮ ᱡᱮ ᱠᱳᱱᱚ ᱡᱤᱱᱤᱥᱜᱮ ᱡᱮ ᱦᱩᱰᱤᱧ ᱠᱷᱚᱱ ᱢᱟᱨᱟᱝ ᱡᱩᱫᱤ ᱢᱤᱫᱴᱟᱝ ᱰᱮᱵᱷᱞᱚᱯ ᱥᱮᱱᱛᱮ ᱤᱫᱤ ᱵᱟ ᱵᱤᱡᱽᱱᱮᱥ ᱴᱟᱠᱟ ᱟᱨᱛᱷᱤᱠ ᱥᱮᱱᱛᱮ ᱡᱩᱫᱤ ᱵᱚᱱ ᱞᱟᱦᱟᱜᱼᱟ ᱛᱟᱦᱚᱞᱮ ᱠᱷᱟᱱ ᱵᱤᱡᱽᱱᱮᱥ ᱛᱮ ᱟᱹᱰᱤ ᱡᱳᱨᱮ ᱞᱟᱦᱟ ᱫᱟᱲᱮᱭᱟᱵᱚᱱᱟ ᱡᱟᱦᱟᱸ ᱞᱮᱠᱟ ᱵᱷᱟᱨᱚᱛᱤᱭᱚ ᱵᱤᱡᱽᱱᱮᱥ ᱥᱮᱠᱴᱟᱨ ᱠᱷᱚᱱᱤᱡ ᱯᱚᱫᱟᱨᱛᱷᱚ ᱵᱤᱵᱷᱤᱱᱱᱚ ᱨᱚᱠᱚᱢ ᱞᱳᱦᱚ ᱠᱷᱚᱱᱤᱡᱽ ᱠᱟᱸᱪᱟᱢᱟᱞ ᱫᱟᱨᱟᱭᱛᱮ ᱡᱮ ᱤᱱᱰᱤᱭᱟ ᱥᱮ ᱵᱷᱟᱨᱚᱛᱤᱭᱚ ᱜᱮ ᱢᱤᱫᱴᱟᱱ ᱵᱤᱡᱽᱱᱮᱥ ᱥᱮᱠᱴᱟᱨ ᱞᱟᱦᱟ ᱥᱮᱱ ᱢᱟᱱᱮ ᱚᱱᱠᱟᱜᱮ ᱟᱵᱚ ᱡᱤᱫᱤ ᱱᱤᱡᱮᱨᱟᱜ ᱯᱟᱨᱥᱚᱱᱟᱞ ᱰᱮᱵᱷᱞᱚᱯ ᱡᱩᱫᱤ ᱵᱚᱱ ᱪᱮᱥᱴᱟᱭᱟ ᱤᱱᱟᱹᱠᱷᱟᱱ ᱫᱚ ᱟᱵᱚ ᱵᱤᱱᱟᱹ ᱥᱮᱠᱴᱚᱨ ᱛᱮ ᱟᱵᱚ ᱵᱤᱵᱷᱤᱱᱱᱚ ᱨᱚᱠᱚᱢ ᱡᱟᱦᱟᱱᱟᱜ ᱫᱚᱠᱟᱱ ᱪᱟ ᱫᱚᱠᱟᱱ ᱫᱚ ᱵᱤᱵᱷᱤᱱᱱᱚ ᱠᱮᱱᱴᱤᱱ ᱛᱮᱜᱮ ᱠᱮᱱᱴᱤᱱ ᱵᱟ ᱡᱮ ᱠᱳᱱᱳ ᱵᱤᱵᱷᱤᱱᱱᱚ ᱨᱚᱠᱚᱢ ᱵᱤᱡᱽᱱᱮᱥ ᱟᱵᱚᱵᱚᱱ ᱞᱟᱦᱟ ᱫᱟᱲᱮᱭᱟᱜᱼᱟ ᱟᱨ ᱚᱱᱟ ᱛᱟᱭᱱᱚᱢ ᱵᱤᱵᱷᱤᱱᱱᱚ ᱵᱤᱨᱤᱫ ᱵᱤᱨᱤᱫ ᱢᱚᱛᱞᱚᱵ ᱪᱟᱥ ᱟᱵᱟᱫ ᱢᱮᱨᱚᱢ ᱵᱷᱤᱰᱤ ᱰᱟᱝᱨᱤ ᱠᱟᱬᱟ ᱮᱢᱟᱱ ᱮᱢᱟᱱ ᱟᱵᱚ ᱪᱟᱥ ᱟᱨᱡᱟᱣ ᱠᱟᱛᱮ ᱦᱚᱸᱵᱚᱱ ᱡᱮ ᱨᱟᱠᱟᱵ ᱫᱟᱲᱮᱭᱟᱜ ᱵᱚ ᱡᱮ ᱢᱤᱫᱴᱟᱱ ᱰᱮᱵᱷᱞᱚᱯ ᱥᱮᱫ ᱛᱮᱵᱚᱱ ᱤᱫᱤ ᱫᱟᱲᱮᱭᱟᱜᱼᱟ ᱟᱨ ᱤᱱᱴᱟᱨᱱᱮᱴ ᱵᱮᱝᱠᱤᱝ ᱚᱱᱟ ᱴᱟᱠᱟ ᱢᱤᱫᱴᱟᱝ ᱫᱚᱦᱚ ᱠᱟᱛᱮᱫ ᱢᱤᱫᱴᱟᱝ ᱵᱮᱝᱠ ᱵᱟ ᱠᱚᱢ ᱠᱚᱢᱛᱮ ᱡᱩᱫᱤ ᱟᱵᱚ ᱵᱮᱝᱠ ᱨᱮ ᱴᱟᱠᱟ ᱡᱩᱫᱤ ᱵᱚᱱ ᱫᱚᱦᱚᱭᱟ ᱤᱱᱟᱹᱠᱷᱟᱱ ᱠᱚᱢ ᱠᱚᱢ ᱫᱚᱦᱚ ᱞᱮᱠᱷᱟᱱ ᱟᱵᱚ ᱢᱤᱫᱴᱟᱱ ᱴᱷᱤᱠ ᱡᱟᱭᱜᱟᱨᱮ ᱫᱚᱦᱚ ᱠᱟᱛᱮᱫ ᱴᱷᱤᱠ ᱟᱵᱚ ᱵᱮᱥᱤ ᱧᱚᱜ ᱴᱟᱠᱟ ᱵᱚᱱ ᱫᱚᱦᱚ ᱫᱟᱲᱮᱭᱟᱜᱼᱟ ᱡᱟᱦᱟᱸ ᱞᱮᱠᱟ ᱰᱤᱡᱤᱴᱮᱞ ᱯᱮᱢᱮᱱᱴ ᱠᱷᱮᱛᱨᱮ ᱡᱩᱫᱤ ᱵᱚᱱ ᱢᱮᱱᱟ ᱮᱸᱰᱮᱠᱷᱟᱱ ᱱᱮᱛᱟᱨ ᱫᱚ ᱟᱫᱷᱟᱨ ᱥᱤᱥᱴᱮᱢ ᱛᱮᱦᱚᱸ ᱯᱮᱢᱮᱱᱴᱚᱜ ᱠᱟᱱᱟ ᱤᱱᱟᱹ ᱠᱟᱛᱮᱫ ᱟᱵᱚ ᱡᱩᱫᱤ ᱯᱷᱩᱱ ᱯᱮ ᱜᱩᱜᱳᱞ ᱯᱮ ᱯᱮᱴᱤ ᱮᱢ ᱵᱤᱵᱷᱤᱱᱱᱚ ᱨᱚᱠᱚᱢ ᱵᱷᱟᱵᱽᱛᱮ ᱟᱵᱚ ᱴᱟᱠᱟ ᱵᱚᱱ ᱞᱮᱱᱫᱮᱱ ᱫᱟᱲᱮᱜᱼᱟ ᱮᱵᱚᱝ ᱴᱟᱠᱟ ᱵᱚᱱ ᱫᱚᱦᱚ ᱫᱟᱲᱮᱭᱟᱜᱼᱟ ᱴᱟᱠᱟ ᱵᱤᱵᱷᱤᱱᱱᱚ ᱡᱟᱭᱜᱟ ᱠᱷᱚᱱ ᱟᱨ ᱵᱤᱵᱷᱤᱱᱱᱚ ᱡᱟᱭᱜᱟ ᱵᱚᱱ ᱠᱩᱞ ᱫᱟᱲᱮᱭᱟᱜᱼᱟ ᱡᱟᱦᱟᱸᱛᱮ ᱚᱱᱟ ᱚᱱᱟ ᱡᱟᱭᱜᱟᱨᱮ ᱟᱵᱚ ᱥᱮᱱ ᱵᱟᱝ ᱦᱩᱭᱩᱜ ᱠᱟᱱᱟ ᱚᱛᱷᱚᱪᱚ ᱟᱵᱚᱣᱟᱜ ᱠᱟᱹᱢᱤ ᱞᱟᱦᱟᱜ ᱠᱟᱱᱟ ᱚᱱᱠᱟ ᱠᱟᱛᱮᱫ ᱟᱵᱚ ᱠᱟᱹᱣᱰᱤ ᱛᱮᱦᱚᱸ ᱟᱹᱰᱤ ᱜᱚᱲᱚ ᱵᱚᱱ ᱧᱟᱢᱟ ᱱᱚᱣᱟ ᱰᱤᱡᱤᱴᱮᱞ ᱛᱮ